ᱢᱟᱱᱮ ᱵᱤᱵᱷᱤᱱᱱᱚ ᱨᱚᱠᱚᱢ ᱨᱤᱛᱩ ᱢᱚᱫᱽᱫᱷᱮᱨᱮ ᱡᱮᱢᱚᱱ ᱢᱟᱜᱷ ᱯᱷᱟᱹᱜᱩᱱ ᱫᱟᱨᱮ ᱥᱟᱠᱟᱢ ᱠᱚᱫᱚ ᱡᱚᱛᱚ ᱧᱩᱨᱩ ᱪᱟᱵᱟᱜᱼᱟ ᱛᱟᱨᱯᱚᱨᱮ ᱱᱟᱱᱟ ᱦᱩᱱᱟᱹᱨ ᱞᱮᱠᱟᱛᱮ ᱥᱟᱠᱟᱢ ᱠᱚ ᱥᱟᱜᱮᱱ ᱨᱟᱠᱟᱵᱚᱜ ᱛᱟᱵᱚᱱᱟ ᱵᱟᱹᱭᱥᱟᱹᱠᱷ ᱵᱚᱸᱜᱟ ᱱᱚᱣᱟ ᱫᱟᱨᱮ ᱥᱟᱠᱟᱢ ᱡᱮᱢᱚᱱ ᱵᱟᱲᱮ ᱫᱟᱨᱮ ᱥᱟᱠᱟᱢ ᱡᱚᱠᱷᱚᱱᱮ ᱥᱟᱜᱮᱱᱚᱜᱼᱟ ᱩᱱ ᱫᱚ ᱟᱹᱰᱤ ᱨᱚᱠᱚᱢ ᱦᱮᱢᱟᱞ ᱦᱚᱭ ᱜᱮ ᱧᱟᱢᱚᱜᱼᱟ ᱨᱮᱭᱟᱲ ᱜᱮ ᱚᱱᱟ ᱫᱟᱨᱮ ᱵᱩᱴᱟᱹ ᱨᱮᱫᱚ ᱟᱹᱭᱠᱟᱹᱜᱼᱟ ᱱᱚᱝᱠᱟ ᱞᱮᱠᱟᱜᱮ ᱢᱮᱱᱟᱜ ᱠᱟᱫᱟ ᱟᱵᱚᱣᱟᱜ ᱟᱥᱟᱲ ᱥᱨᱟᱵᱚᱱ ᱵᱷᱟᱫᱚᱨ ᱵᱚᱸᱜᱟ ᱱᱚᱝᱠᱟ ᱞᱮᱠᱟ ᱫᱟᱨᱮ ᱥᱟᱠᱟᱢ ᱩᱱ ᱛᱮᱫᱚ ᱠᱮᱴᱮᱡᱚᱜ ᱛᱟᱵᱚᱱᱟ ᱨᱮᱭᱟᱲ ᱵᱚᱸᱜᱟ ᱦᱟᱨᱟ ᱞᱮᱱᱠᱷᱟᱱ ᱜᱮ ᱚᱱᱟ ᱠᱚ ᱢᱚᱫᱽᱫᱷᱮᱨᱮ ᱟᱵᱚ ᱚᱠᱥᱤᱡᱮᱱᱮ ᱮᱢᱟ ᱵᱚᱱᱟ ᱦᱮᱸ ᱚᱠᱥᱤᱡᱮᱱ ᱮᱢ ᱦᱚᱛᱮᱫ ᱛᱮ ᱟᱵᱚ ᱢᱟᱱᱢᱤ ᱮᱠᱷᱚᱱ ᱱᱟᱭᱛᱮ ᱱᱟᱯᱟᱭᱛᱮ ᱫᱤᱱ ᱵᱚᱱ ᱠᱷᱟᱸᱰᱟᱣ ᱤᱫᱤᱭᱮᱫᱟ ᱫᱟᱨᱮ ᱥᱟᱠᱟᱢ ᱜᱮ ᱫᱟᱨᱮ ᱥᱟᱠᱟᱢ ᱦᱚᱸ ᱢᱤᱫᱴᱮᱱ ᱡᱤᱣᱤᱭ ᱮᱢᱟᱵᱚᱱᱟ ᱟᱵᱚ ᱟᱵᱚ ᱥᱟᱱᱛᱟᱲ ᱥᱚᱢᱟᱡᱽ ᱢᱚᱫᱽᱫᱷᱮᱨᱮ